ᱦᱟᱢᱟᱞ ᱦᱚᱲᱢᱚ ᱠᱚ ᱛᱟᱦᱮᱱ ᱠᱟᱱᱟ ᱱᱮᱛᱟᱨ ᱫᱚ ᱦᱟᱨᱮᱠ ᱨᱚᱠᱚᱢ ᱵᱮᱢᱟᱨᱤ ᱛᱚ ᱱᱮᱛᱟᱨ ᱫᱚ ᱵᱮᱥᱛᱮ ᱰᱟᱠᱴᱚᱨ ᱚᱲᱟᱜ ᱢᱟᱦᱤᱱᱟ ᱢᱟᱦᱤᱱᱟ ᱤᱫᱤᱭᱮᱢᱮ ᱞᱟᱹᱜᱤᱫ ᱪᱟᱦᱮ ᱚᱲᱟᱜᱨᱮ ᱠᱟᱹᱢᱤ ᱫᱟᱜ ᱠᱚᱨᱮ ᱟᱞᱚᱢ ᱡᱚᱴᱮᱫ ᱦᱚᱪᱚ ᱟᱭᱟ ᱪᱮ ᱟᱸᱴ ᱠᱟᱹᱢᱤ ᱟᱞᱚᱢ ᱠᱟᱹᱢᱤ ᱦᱚᱪᱚᱭᱟ ᱡᱟᱦᱟᱱᱟᱜ ᱫᱤᱯᱤᱞ ᱦᱟᱢᱟᱞ ᱪᱤᱡᱽ ᱫᱚ ᱵᱟᱵᱚᱱ ᱫᱤᱯᱤᱞ ᱦᱚᱪᱚ ᱞᱮᱠᱷᱟᱱ ᱫᱚ ᱵᱷᱟᱜᱮ ᱜᱮᱭᱟ ᱦᱟᱢᱟᱞ ᱪᱤᱡᱽ ᱠᱚᱫᱚ ᱛᱷᱚᱲᱟ ᱚᱥᱚᱨ ᱯᱟᱲᱟᱣᱟᱭᱟ ᱜᱤᱫᱽᱨᱟᱹ ᱞᱟᱡᱨᱮ ᱮᱸᱜᱟᱛ ᱮᱸᱜᱟᱛ ᱫᱚ ᱵᱟᱝ ᱯᱟᱲᱟᱣᱟᱭ ᱜᱤᱫᱟᱹᱨ ᱯᱟᱲᱟᱣ ᱟᱫᱮᱜᱮ ᱮᱸᱜᱟᱛ ᱫᱚ ᱠᱟᱹᱢᱤ ᱡᱚᱱᱚᱜ ᱟᱭ ᱟᱨ ᱫᱟᱜ ᱞᱚᱞᱚ ᱫᱟᱜ ᱨᱮᱭᱟᱲ ᱫᱟᱜ ᱛᱷᱚᱲᱟ ᱩᱱᱤ ᱫᱚ ᱤᱦᱟ ᱠᱟᱛᱮᱫ ᱜᱮ ᱫᱚᱦᱚ ᱫᱚᱨᱠᱟᱨ ᱟᱨ ᱡᱚᱢᱼᱧᱩ ᱨᱮᱦᱚᱸ ᱱᱮᱛᱟᱨ ᱫᱚ ᱟᱸᱜᱩᱨᱤ ᱵᱮᱫᱚᱱᱟ ᱚᱱᱟ ᱠᱚᱜᱮ ᱯᱷᱚᱞᱼᱰᱚᱞ ᱠᱷᱟᱣᱟ ᱞᱮᱠᱷᱟᱱ ᱫᱚ ᱜᱤᱫᱽᱨᱟᱹ ᱥᱚᱥᱛᱷ ᱦᱩᱭᱩᱜ ᱛᱟᱦᱮᱱᱟ ᱥᱚᱥᱛᱷ ᱢᱚᱛᱞᱚᱵᱽ ᱢᱚᱡᱽ ᱦᱩᱭᱩᱜ ᱛᱟᱦᱮᱱᱟ ᱟᱨ ᱢᱚᱡᱮ ᱦᱩᱭᱞᱮᱱ ᱠᱷᱟᱱᱜᱮ ᱜᱟᱯᱟ ᱫᱤᱱ ᱦᱤᱞᱳᱜ ᱩᱱᱤ ᱜᱤᱫᱟᱹᱨ ᱫᱚ ᱢᱮᱱᱟ ᱢᱚᱡᱽ ᱜᱮ ᱢᱮᱱᱟᱭ ᱟᱴᱴᱷᱟᱼᱠᱟᱴᱴᱷᱟ ᱛᱳ ᱱᱤᱛᱚᱜ ᱠᱷᱚᱱᱟᱜ ᱩᱱᱤ ᱜᱤᱫᱟᱹᱨ ᱨᱮᱱᱟᱜ ᱫᱚ ᱥᱳᱪᱟ ᱥᱳᱪᱟ ᱢᱚᱛᱞᱚᱵᱽ ᱥᱳᱪᱟ ᱡᱟᱨᱣᱟᱭᱮᱢ ᱛᱚᱵᱮ ᱜᱮ ᱜᱟᱯᱟ ᱫᱤᱱ ᱦᱤᱞᱳᱜ ᱟᱪᱪᱷᱟ ᱯᱷᱚᱞᱮᱢ ᱧᱟᱢᱟ ᱯᱷᱚᱞ ᱢᱚᱛᱞᱚᱵᱽ ᱟᱪᱪᱷᱟ ᱜᱤᱫᱟᱹᱨᱮᱢ ᱧᱟᱢᱮᱭᱟ ᱟᱨ ᱱᱤᱛᱚᱜ ᱠᱷᱚᱱᱟᱜ ᱜᱮ ᱡᱩᱫᱤ ᱟᱢᱮᱢ ᱢᱮᱱᱟ ᱚᱻ ᱛᱟᱦᱮᱸ ᱚᱪᱚᱣᱟᱭ ᱱᱩᱭ ᱫᱚ ᱮᱸᱜᱟᱛ ᱫᱚ ᱵᱟᱭ ᱠᱟᱹᱢᱤᱭᱮᱫᱟ ᱠᱤᱱᱛᱩ ᱚᱱᱟ ᱫᱚ ᱟᱵᱚ ᱫᱚ ᱮᱴᱟᱜ ᱜᱮ ᱵᱚᱱ ᱥᱚᱪᱟᱭᱮᱫᱟ ᱮᱴᱟᱜ ᱜᱮᱵᱚᱱ ᱥᱳᱪᱟᱭᱮᱫᱟ ᱢᱮᱱᱟᱵᱚᱱ ᱠᱟᱹᱢᱤ ᱦᱚᱪᱚᱭᱟ ᱱᱮᱛᱟᱨ ᱫᱚ ᱚᱱᱠᱟ ᱫᱚ ᱵᱟᱝ ᱱᱮᱛᱟᱨ ᱫᱚ ᱟᱨ ᱮᱸᱜᱟᱛ ᱛᱮᱜᱮ ᱵᱮᱥᱮᱢ ᱫᱚᱦᱚᱭᱮᱭᱟ ᱛᱳ ᱜᱤᱫᱟᱹᱨ ᱦᱚᱸ ᱵᱮᱥᱮ ᱛᱟᱦᱮᱱᱟ ᱟᱨ ᱜᱤᱫᱟᱹᱨ ᱮᱸᱜᱟᱛᱜᱮ ᱵᱮᱥ ᱵᱟᱭ ᱛᱟᱦᱮᱱᱟ ᱛᱳ ᱜᱤᱫᱟᱹᱨ ᱦᱚᱸ ᱵᱮᱥ ᱵᱟᱭ ᱛᱟᱦᱮᱱᱟ ᱟᱨ ᱨᱮ ᱥᱩᱭ ᱨᱟᱱ ᱩᱱᱤ ᱫᱚ ᱠᱷᱟᱣᱟ ᱫᱚᱨᱠᱟᱨ ᱡᱚᱢ ᱫᱚᱨᱠᱟᱨ ᱜᱤᱫᱟᱹᱨ ᱮᱸᱜᱟᱛ ᱫᱚ ᱟᱯᱱᱟᱨ ᱛᱮᱭᱟᱜ ᱫᱚ ᱨᱟᱱ ᱠᱚᱫᱚ ᱡᱚᱢ ᱫᱟᱲᱮᱭᱟᱜ ᱟᱭ ᱡᱚᱢᱟᱭ ᱧᱩᱭᱟᱭ ᱫᱟᱬᱟᱱ ᱟᱭ ᱟᱨ ᱱᱮᱛᱟᱨ ᱫᱚ ᱵᱟᱲᱟᱭᱟᱢ ᱥᱮ ᱪᱚᱯᱚᱞ ᱜᱮᱠᱚ ᱦᱚᱨᱚᱜ ᱠᱟᱜᱼᱟ ᱵᱟᱠᱷᱟᱡ ᱥᱟᱨᱫᱤ ᱠᱷᱟᱸᱥᱤ ᱦᱩᱭ ᱟᱠᱚᱣᱟ